ᱦᱮᱞᱳ ᱦᱮᱸ ᱟᱹᱞᱤᱧ ᱞᱤᱧ ᱞᱟᱹᱭᱮᱫᱟ ᱞᱟᱹᱭ ᱮᱫᱟᱞᱤᱧ ᱟᱞᱮ ᱧᱮᱞ ᱧᱮᱯᱮᱞ ᱦᱩᱭᱮᱱᱟ ᱛᱟᱦᱚᱞᱮ ᱵᱟᱹᱦᱩ ᱞᱮ ᱟᱹᱜᱩᱭᱮ ᱞᱟᱹᱜᱤᱫᱼᱟ ᱥᱟᱨ ᱥᱟᱹᱜᱩᱱ ᱠᱟᱛᱮᱫ ᱞᱮ ᱵᱟᱯᱞᱟ ᱩᱛᱟᱹᱨᱚᱜ ᱞᱟᱹᱜᱤᱫᱼᱟ ᱟᱫᱚ ᱪᱮᱫ ᱠᱚ ᱞᱟᱹᱠᱛᱤᱜᱼᱟ ᱚᱱᱟ ᱠᱚ ᱠᱟᱹᱡ ᱞᱟᱹᱭ ᱟᱹᱞᱤᱧ ᱵᱮᱱ ᱢᱟᱹᱡᱷᱤ ᱵᱟᱵᱟ

ᱛᱤᱱ ᱴᱩᱠᱩᱡ

ᱦᱮᱸ ᱦᱮᱸ

ᱦᱳᱭ ᱟᱫᱚ ᱨᱟᱭᱵᱟᱨᱤᱡᱮ ᱦᱮᱡ ᱞᱮᱱᱠᱷᱟᱱ ᱜᱮ ᱨᱟᱭᱵᱟᱨᱤᱡᱮ ᱦᱮᱡ ᱞᱮᱱᱠᱷᱟᱱ ᱜᱮ ᱠᱷᱚᱵᱚᱨ ᱞᱤᱧ ᱵᱟᱲᱟᱭ ᱦᱚᱪᱚ ᱵᱤᱱᱟᱹ

ᱦᱳᱭ ᱞᱟᱦᱟ ᱨᱮ ᱞᱟᱹᱞ ᱫᱚᱦᱚ